ᱫᱟᱬᱟᱱ ᱨᱮᱱᱟᱜ ᱚᱵᱷᱤᱜᱚᱛᱟᱠᱚ ᱞᱟᱹᱭ ᱥᱚᱫᱚᱨᱛᱟᱢ ᱫᱟᱬᱟᱱ ᱨᱮᱱᱟᱜ ᱚᱵᱷᱤᱜᱚᱛᱟ ᱦᱩᱭᱩᱜᱠᱟᱱ ᱛᱤᱧᱟᱹ ᱤᱧ ᱯᱨᱟᱭ ᱡᱟᱭᱜᱟ ᱵᱟᱝ ᱟᱭᱢᱟ ᱡᱟᱭᱜᱟᱜᱤᱧ ᱫᱟᱬᱟᱣ ᱠᱟᱫᱟ ᱵᱤᱥᱮᱥ ᱠᱚᱨᱮ ᱫᱤᱞᱞᱤ ᱠᱳᱞᱠᱟᱛᱟ ᱛᱟᱨᱢᱚᱫᱽᱫᱷᱮᱨᱮ ᱡᱷᱟᱲᱠᱷᱚᱸᱰ ᱛᱳ ᱛᱟᱨ ᱢᱚᱫᱽᱫᱷᱮᱨᱮ ᱱᱤᱭᱟᱹᱠᱚ ᱯᱮᱭᱟ ᱡᱟᱭᱜᱟ ᱢᱚᱫᱽᱫᱷᱮᱨᱮ ᱢᱤᱫᱴᱮᱱ ᱜᱮ ᱤᱧᱟᱹᱜ ᱫᱟᱬᱟᱱ ᱡᱟᱭᱜᱟ ᱢᱚᱫᱽᱫᱷᱮᱨᱮ ᱤᱧᱟᱹᱜ ᱨᱟᱹᱥᱠᱟᱹ ᱡᱟᱜᱟ ᱠᱩᱥᱤ ᱡᱟᱜᱟ ᱦᱩᱭᱠᱟᱱ ᱛᱤᱧᱟᱹ ᱚᱱᱟ ᱦᱩᱭᱩᱜ ᱠᱟᱱᱟ ᱡᱷᱟᱲᱠᱷᱚᱸᱰ ᱠᱟᱨᱚᱱ ᱡᱷᱟᱲᱠᱷᱚᱸᱰ ᱪᱟᱞᱟᱣ ᱠᱟᱛᱮᱫ ᱢᱟᱱᱮ ᱟᱭᱢᱟ ᱡᱤᱱᱤᱥᱤᱧ ᱧᱮᱞ ᱠᱟᱫᱟ ᱵᱩᱨᱩᱧ ᱧᱮᱞ ᱟᱠᱟᱫᱟ ᱵᱩᱨᱩ ᱥᱚᱸᱜᱷᱟᱨᱮ ᱢᱟᱱᱮ ᱨᱮᱞ ᱜᱟᱲᱤ ᱨᱮᱱᱟᱜ ᱰᱟᱦᱟᱨᱤᱧ ᱧᱮᱞ ᱟᱠᱟᱫᱟ ᱜᱟᱰᱟᱧ ᱧᱮᱞ ᱟᱠᱟᱫᱟ ᱢᱟᱱᱮ ᱥᱟᱫᱚᱢᱤᱧ ᱧᱮᱞ ᱟᱠᱟᱜ ᱠᱚᱣᱟ ᱦᱟᱹᱛᱤᱧ ᱧᱮᱞᱠᱟᱜ ᱠᱚᱣᱟ ᱟᱨᱦᱚᱸ ᱫᱟᱜ ᱡᱷᱟᱨᱱᱟᱭ ᱧᱮᱞ ᱟᱠᱟᱫᱟ ᱢᱳᱛᱤ ᱡᱷᱟᱨᱱᱟᱧ ᱧᱮᱞ ᱟᱠᱟᱫᱟ ᱢᱟᱱᱮ ᱚᱸᱰᱮ ᱪᱟᱞᱟᱣ ᱠᱟᱛᱮᱫ ᱢᱤᱫᱴᱟᱝ ᱟᱞᱟᱫᱟᱜᱮ ᱯᱷᱤᱞ ᱚᱸᱰᱮᱱᱟᱜ ᱡᱟᱭᱜᱟ ᱮᱠᱫᱚᱢ ᱟᱹᱰᱤ ᱱᱤᱨᱤᱵᱤᱞᱤ ᱡᱟᱜᱟ ᱠᱟᱱᱟ ᱢᱟᱱᱮ ᱯᱩᱨᱟ ᱟᱨ ᱟᱹᱰᱤ ᱢᱚᱡᱽ ᱡᱟᱭᱜᱟ ᱠᱟᱱᱟ ᱢᱟᱱᱮ ᱧᱮᱞ ᱞᱮᱠᱟᱱ ᱡᱟᱭᱜᱟ ᱡᱮᱢᱚᱱ ᱢᱟᱱᱮ ᱞᱟᱭᱤᱯᱷᱨᱮ ᱯᱚᱛᱷᱚᱢᱤᱧ ᱡᱮᱦᱮᱛᱩ ᱰᱷᱮᱨᱧᱚᱜ ᱫᱤᱱ ᱥᱮ ᱞᱟᱹᱴᱩᱧᱚᱜ ᱥᱚᱢᱚᱭ ᱢᱟᱥᱛᱤᱞᱤᱭᱟᱹ ᱚᱸᱰᱮᱜᱮᱧ ᱠᱟᱴᱟᱣ ᱦᱩᱭ ᱫᱟᱲᱮᱣᱠᱟᱫᱟ ᱡᱷᱟᱲᱠᱷᱚᱸᱰ ᱨᱮᱜᱮ